ᱟᱵᱚ ᱪᱤᱠᱟᱹᱛᱮ ᱥᱟᱯᱷᱟ ᱥᱟᱯᱷᱤ ᱵᱚᱱ ᱫᱚᱦᱚᱭᱟ ᱚᱱᱟ ᱤᱫᱤ ᱠᱟᱛᱮᱫ ᱜᱮ ᱤᱧ ᱛᱤᱱᱟᱹᱜ ᱜᱟᱱᱤᱧ ᱵᱟᱰᱟᱭᱟ ᱚᱱᱟᱧ ᱞᱟᱹᱭ ᱮᱫᱟ ᱠᱟᱛᱷᱟ ᱫᱚ ᱦᱩᱭᱩᱜ ᱠᱟᱱᱟ ᱚᱱᱮ ᱡᱟᱦᱟᱸ ᱠᱚᱨᱮ ᱟᱵᱚ ᱢᱮᱱᱟᱜ ᱵᱚᱱᱟ ᱦᱳᱭᱛᱳ ᱡᱮᱢᱚᱱ ᱜᱟᱹᱰᱤ ᱫᱚᱦᱚ ᱡᱟᱭᱜᱟ ᱚᱠᱟ ᱠᱚᱨᱮᱫ ᱟᱫᱚ ᱚᱱᱟ ᱠᱚᱨᱮᱫ ᱟᱹᱰᱤ ᱥᱟᱯᱷᱟ ᱥᱟᱹᱯᱷᱤ ᱫᱚ ᱵᱟᱝ ᱛᱟᱦᱮᱱ ᱠᱟᱱᱟ ᱡᱮᱞᱮᱠᱟ ᱵᱟᱝ ᱛᱟᱦᱮᱱ ᱠᱟᱱᱟ ᱡᱮᱢᱚᱱ ᱜᱟᱹᱰᱤ ᱡᱟᱦᱟᱸᱨᱮ ᱛᱟᱦᱮᱱ ᱠᱟᱱᱟ ᱚᱱᱟ ᱢᱳᱵᱤᱞ ᱡᱮᱢᱚᱱ ᱡᱚᱨᱚ ᱠᱚᱜ ᱠᱟᱱᱟ ᱚᱛᱨᱮ ᱚᱱᱟ ᱦᱚᱸ ᱡᱟᱛᱮ ᱡᱚᱫ ᱥᱟᱯᱷᱟ ᱠᱟᱜᱼᱟ ᱵᱚᱱ ᱥᱮ ᱢᱩᱪᱷᱟᱹᱣ ᱥᱟᱯᱷᱟ ᱥᱮ ᱫᱟᱜ ᱛᱮ ᱵᱳᱦᱮᱞ ᱠᱟᱜᱼᱟ ᱵᱚᱱ ᱱᱚᱝᱠᱟ ᱥᱮ ᱚᱱᱟ ᱰᱟᱦᱟᱨ ᱟᱬᱮ ᱠᱚᱨᱮ ᱧᱮᱞᱚᱜ ᱠᱟᱱᱟ ᱠᱮᱨᱤᱵᱮᱜᱽ ᱠᱚ ᱡᱟᱦᱟᱸ ᱢᱟᱱ ᱛᱟᱦᱟ ᱜᱤᱰᱤ ᱠᱟᱜ ᱠᱟᱱᱟ ᱟᱫᱚ ᱚᱱᱟ ᱵᱟᱝ ᱠᱟᱛᱮᱫ ᱡᱩᱫᱤ ᱟᱵᱚ ᱢᱤᱫᱴᱮᱱ ᱰᱟᱥᱴᱵᱤᱱ ᱰᱟᱦᱟᱨ ᱟᱬᱮ ᱨᱮ ᱛᱟᱦᱮᱸ ᱞᱮᱱᱠᱷᱟᱱ ᱛᱟᱦᱚᱞᱮ ᱚᱸᱰᱮ ᱰᱟᱥᱴᱵᱤᱱ ᱨᱮ ᱟᱵᱚ ᱡᱚᱛᱚ ᱡᱚᱛᱚ ᱞᱮᱠᱟᱱᱟᱜ ᱱᱳᱝᱨᱟ ᱵᱚᱱ ᱜᱤᱰᱤ ᱫᱟᱲᱮᱭᱟᱜᱼᱟ ᱟᱨ ᱚᱸᱰᱮ ᱠᱷᱚᱱ ᱯᱳᱨᱚᱥᱚᱵᱷᱟ ᱦᱳᱠ ᱥᱮ ᱢᱟᱱᱮ ᱚᱱᱟ ᱫᱚ ᱦᱟᱸᱜ ᱩᱱᱠᱩ ᱠᱚ ᱧᱮᱞᱟ ᱪᱮᱫ ᱞᱮᱠᱟ ᱠᱟᱛᱮᱫ ᱠᱚ ᱤᱫᱤᱭᱟ ᱵᱟᱠᱚ ᱤᱫᱤᱭᱟ ᱠᱤᱱᱛᱩ ᱟᱵᱚ ᱫᱚ ᱡᱟᱦᱟᱸ ᱢᱟᱱ ᱛᱟᱦᱟᱸ ᱱᱳᱝᱨᱟ ᱵᱟᱵᱚᱱ ᱜᱤᱰᱤᱭᱟ ᱥᱮ ᱜᱟᱹᱰᱤ ᱠᱚ ᱡᱮᱢᱚᱱ ᱱᱚᱜᱼᱚᱭ ᱥᱚᱵᱫᱚ ᱫᱷᱩᱥᱚᱱ ᱥᱮ ᱜᱟᱹᱰᱤ ᱱᱚᱜᱼᱚᱭ ᱡᱮ ᱫᱷᱩᱦᱟᱹ ᱩᱰᱩᱠᱚᱜ ᱠᱟᱱᱟ ᱚᱱᱟ ᱠᱚᱦᱚᱸ ᱡᱟᱛᱮ ᱠᱷᱮᱭᱟᱞ ᱦᱩᱭᱩᱜ ᱥᱮ ᱢᱳᱵᱤᱞ ᱠᱚ ᱡᱟᱛᱮ ᱪᱮᱠ ᱦᱩᱭᱩᱜ ᱚᱸᱰᱮ ᱠᱷᱚᱱ ᱦᱚᱸ ᱢᱟᱱᱮ ᱯᱚᱨᱤᱵᱮᱥ ᱫᱷᱩᱥᱚᱱᱚᱜ ᱠᱟᱱᱟ ᱱᱤᱭᱟᱹ ᱠᱚ ᱧᱮᱞ ᱦᱩᱭᱩᱜ ᱠᱟᱱᱟ ᱟᱨ ᱡᱮᱢᱚᱱ ᱟᱹᱛᱩ ᱚᱲᱟᱜ ᱠᱚᱨᱮᱫ ᱥᱮᱛᱟᱜ ᱟᱹᱭᱩᱵ ᱪᱷᱚᱸᱪ ᱥᱟᱯᱷᱟ ᱡᱚᱜ ᱥᱟᱯᱷᱟ ᱟᱨ ᱪᱷᱟᱴᱠᱟ ᱠᱚ ᱫᱩᱣᱟᱹᱨ ᱠᱚ ᱥᱮ ᱡᱟᱦᱟᱸ ᱢᱟᱱ ᱛᱟᱦᱟ ᱫᱚ ᱵᱟᱵᱚᱱ ᱜᱤᱰᱤᱭᱟ ᱜᱤᱰᱤ ᱫᱚ ᱟᱫᱚ ᱮᱱᱦᱚᱸ ᱟᱫᱚ ᱮᱠᱫᱚᱢ ᱟᱹᱛᱩ ᱫᱚ ᱠᱮᱨᱤᱵᱮᱜᱽ ᱠᱚ ᱥᱮ ᱱᱳᱝᱨᱟ ᱠᱚ ᱡᱟᱦᱟᱸ ᱢᱟᱱ ᱛᱟᱦᱟᱸ ᱠᱚ ᱪᱟᱯᱟᱫ ᱜᱤᱰᱤ ᱠᱟᱜ ᱠᱟᱱᱟ ᱱᱚᱝᱠᱟ ᱱᱤᱭᱟᱹ ᱫᱚ ᱵᱟᱝ ᱴᱷᱤᱠ ᱠᱟᱱᱟ ᱥᱟᱦᱟᱨ ᱢᱟᱫᱮ ᱢᱮᱱᱟᱜᱼᱟ ᱥᱟᱦᱟᱨ ᱢᱟᱫᱮ ᱨᱮ ᱡᱚᱜ ᱯᱩᱸᱡᱤ ᱠᱟᱛᱮᱫ ᱚᱸᱰᱮ ᱵᱚᱱ ᱜᱤᱰᱤ ᱡᱟᱣᱨᱟᱭᱟ ᱡᱮᱢᱚᱱ ᱚᱱᱟ ᱯᱞᱟᱥᱴᱤᱠ ᱠᱚ ᱛᱟᱦᱮᱸ ᱞᱮᱱᱠᱷᱟᱱ ᱥᱚᱢᱵᱷᱚᱵᱽ ᱦᱩᱭ ᱞᱮᱱᱠᱷᱟᱱ ᱨᱟᱯᱟᱜ ᱨᱟᱯᱟᱜᱽ ᱢᱮ ᱠᱟᱨᱚᱱ ᱚᱱᱟ ᱦᱟᱸᱜ ᱵᱟᱠᱷᱟᱱ ᱩᱰᱟᱹᱣ ᱵᱟᱲᱟᱭᱟ ᱫᱟᱜ ᱠᱚᱨᱮ ᱪᱟᱯᱮ ᱠᱚᱜᱼᱟ ᱯᱩᱠᱷᱨᱤ ᱠᱚᱨᱮ ᱯᱩᱡᱷᱨᱤ ᱦᱚᱸ ᱱᱳᱝᱨᱟᱜᱼᱟ ᱚᱱᱟ ᱠᱮᱨᱤᱵᱮᱜᱽ ᱛᱟᱦᱮᱸ ᱞᱮᱱᱠᱷᱟᱱ ᱟᱨ ᱫᱷᱚᱨᱚ ᱛᱤᱱᱟᱹᱜ ᱨᱚᱠᱚᱢ ᱥᱚᱼᱟ ᱛᱤᱱᱟᱹᱜ ᱨᱚᱠᱚᱢ ᱡᱤᱵᱟᱱᱩ ᱠᱚ ᱦᱩᱭᱩᱜᱼᱟ ᱯᱩᱠᱷᱨᱤ ᱠᱚᱨᱮᱫ ᱡᱮᱢᱚᱱ ᱵᱚᱱ ᱩᱢᱩᱜ ᱠᱟᱱᱟ ᱠᱤᱪᱨᱤᱡ ᱠᱚᱵᱚᱱ ᱥᱟᱯᱷᱟᱭᱮᱫᱟ ᱛᱷᱟᱹᱨᱤᱵᱟᱹᱴᱤ ᱠᱚᱵᱚᱱ ᱥᱟᱯᱷᱟᱭᱫᱟ ᱚᱱᱟ ᱯᱩᱠᱷᱨᱤ ᱦᱚᱸ ᱛᱟᱦᱚᱞᱮ ᱟᱵᱚ ᱟᱹᱰᱤ ᱡᱚᱛᱱᱚ ᱛᱮ ᱫᱚᱦᱚᱭ ᱦᱩᱭᱩᱜᱼᱟ ᱪᱮᱫᱟᱜ ᱥᱮ ᱜᱤᱫᱽᱨᱟᱹ ᱠᱚᱠᱚ ᱩᱢᱩᱜ ᱠᱟᱱᱟ ᱥᱮ ᱟᱫᱚᱢ ᱠᱚᱫᱚ ᱚᱱᱟ ᱨᱮᱜᱮ ᱛᱷᱟᱹᱨᱤ ᱵᱟᱹᱴᱤ ᱠᱚ ᱜᱷᱟᱥᱟᱣ ᱢᱟᱡᱟᱣ ᱠᱟᱛᱮᱫ ᱫᱟᱠᱟ ᱠᱚᱠᱚ ᱡᱚᱢ ᱮᱫᱟ ᱟᱫᱚ ᱠᱟᱡᱮ ᱟᱵᱚ ᱯᱩᱠᱷᱨᱤ ᱦᱚᱸ ᱠᱤᱱᱛᱩ ᱥᱟᱯᱷᱟ ᱥᱟᱯᱷᱤ ᱫᱚᱦᱚᱭ ᱦᱩᱭᱩᱜᱼᱟ ᱢᱮᱱᱫᱚ ᱡᱚᱛᱚ ᱠᱚᱛᱮ ᱚᱱᱟ ᱧᱮᱞ ᱦᱩᱭᱩᱜᱼᱟ ᱟᱹᱛᱩ ᱠᱩᱞᱦᱤ ᱠᱚᱦᱚᱸ ᱡᱚᱜ ᱥᱟᱯᱷᱟᱭ ᱦᱩᱭᱩᱜᱼᱟ ᱥᱟᱦᱟᱨ ᱟᱬᱮ ᱠᱚᱨᱮ ᱱᱳᱝᱨᱟ ᱡᱟᱛᱮ ᱵᱟᱝ ᱛᱟᱦᱮᱱ ᱵᱟᱨ ᱵᱟᱨ ᱤᱧ ᱟᱨᱦᱚᱸᱧ ᱢᱮᱱᱟ ᱱᱳᱝᱨᱟ ᱠᱚᱫᱚ ᱥᱟᱱᱟᱢ ᱥᱟᱦᱟᱨ ᱢᱟᱫᱮ ᱨᱮᱜᱮ ᱛᱟᱦᱮᱱ ᱢᱟ ᱥᱟᱦᱟᱨ ᱢᱟᱫᱮ ᱨᱮᱵᱚᱱ ᱫᱚᱦᱚ ᱠᱟᱜᱼᱟ ᱟᱨ ᱠᱮᱨᱤᱵᱮᱜᱽ ᱫᱚ ᱪᱮᱫ ᱦᱟᱸᱰᱮᱱᱚᱰᱮ ᱚᱴᱟᱝ ᱚᱜᱼᱟ ᱚᱴᱟᱝ ᱠᱟᱛᱮᱫ ᱚᱱᱟ ᱠᱮᱨᱤᱵᱮᱜᱽ ᱫᱚ ᱠᱤᱱᱛᱩ ᱦᱟᱥᱟᱨᱮ ᱢᱮᱥᱟᱜᱼᱟ ᱟᱨ ᱦᱟᱥᱟᱭ ᱱᱚᱥᱴᱚᱭᱟ ᱠᱟᱨᱚᱱ ᱚᱱᱟ ᱠᱮᱨᱤᱵᱮᱜᱽ ᱫᱚ ᱛᱤᱥ ᱨᱮᱦᱚᱸ ᱵᱟᱝ ᱥᱮᱭᱟᱜᱼᱟ ᱦᱟᱥᱟᱜᱮ ᱠᱷᱟᱹᱞᱤ ᱱᱚᱥᱴᱚᱜᱼᱟ ᱟᱫᱚ ᱚᱱᱟᱜᱤᱧ ᱢᱮᱱᱟ ᱥᱟᱯᱷᱟ ᱥᱟᱯᱷᱤ ᱠᱤᱪᱨᱤᱡᱽ ᱠᱷᱟᱹᱰᱩᱣᱟᱹᱜ ᱞᱩᱜᱽᱲᱤ ᱞᱟᱯᱚ ᱥᱟᱱᱟᱢ ᱦᱚᱲ ᱱᱳᱝᱨᱟ ᱫᱚ ᱵᱟᱝ ᱛᱟᱦᱮᱸ ᱠᱟᱛᱮᱫ ᱥᱟᱯᱷᱟ ᱥᱟᱯᱷᱤ ᱜᱮ ᱛᱟᱦᱮᱱ ᱨᱮᱱᱟᱜ ᱵᱚᱱ ᱪᱮᱥᱴᱟᱭᱟ ᱟᱨ ᱠᱩᱞᱦᱤ ᱠᱚ ᱰᱟᱦᱟᱨ ᱠᱚ ᱜᱟᱹᱰᱤ ᱠᱚ ᱡᱚᱛᱚ ᱜᱮ ᱥᱟᱯᱷᱟ ᱥᱟᱯᱷᱤ ᱫᱚᱦᱚᱭ ᱦᱩᱭᱩᱜᱼᱟ ᱱᱤᱭᱟᱹᱜᱮ ᱤᱧᱴᱷᱮᱱ ᱢᱮᱢᱮᱱᱟᱜ ᱫᱚ ᱚᱱᱟᱜᱮ